ᱵᱤᱨᱼᱵᱩᱨᱩ ᱪᱮᱬᱮ ᱧᱮᱞᱤᱧ ᱥᱮᱱ ᱞᱮᱱᱟ ᱛᱚᱵᱮ ᱠᱷᱟᱱ ᱢᱤᱴᱷᱩ ᱪᱮᱬᱮ ᱥᱟᱨᱚ ᱪᱮᱬᱮ ᱤᱭᱟᱹ ᱟᱹᱰᱤ ᱜᱟᱱ ᱪᱮᱬᱮ ᱢᱮᱱᱟᱜ ᱠᱚᱣᱟ ᱩᱱᱠᱩ ᱧᱮᱞ ᱛᱮ ᱢᱚᱱᱮ ᱟᱹᱰᱤ ᱡᱳᱨ ᱨᱟᱹᱥᱠᱟᱹ ᱵᱩᱡᱷᱟᱹᱜᱼᱟ ᱩᱱᱠᱩ ᱫᱚ ᱵᱤᱨᱼᱵᱩᱨᱩ ᱨᱮ ᱟᱨ ᱟᱹᱛᱩ ᱫᱤᱥᱚᱢ ᱢᱤᱴᱷᱩ ᱯᱤᱴᱷᱩ ᱠᱚ ᱧᱮᱞ ᱛᱮᱦᱚᱸ ᱨᱟᱹᱥᱠᱟᱹ ᱜᱮᱢ ᱵᱩᱡᱷᱟᱹᱣᱟ ᱟᱨ ᱵᱤᱨᱼᱵᱩᱨᱩ ᱨᱮᱱ ᱡᱤᱵᱽ ᱡᱚᱱᱛᱩ ᱠᱚᱦᱚᱸ ᱧᱮᱞ ᱠᱟᱛᱮᱫ ᱴᱷᱤᱠᱚᱜᱼᱟ ᱢᱟᱱᱮ ᱴᱷᱤᱠᱣᱟᱹ ᱠᱚ ᱢᱮᱱᱟᱜ ᱠᱚ ᱜᱷᱮᱸᱥᱤᱭᱟᱲ ᱠᱚ ᱟᱹᱰᱤ ᱜᱟᱱ ᱢᱮᱱᱟᱜ ᱠᱚᱣᱟ ᱡᱤᱵᱽᱼᱡᱚᱱᱛᱩ ᱵᱤᱧ ᱠᱚ ᱤᱭᱟᱹ ᱠᱚ ᱧᱮᱞ ᱠᱟᱛᱮᱫ ᱢᱚᱱᱮ ᱠᱚ ᱟᱹᱰᱤ ᱨᱟᱹᱥᱠᱟᱹ ᱵᱩᱡᱷᱟᱹᱜᱼᱟ ᱵᱩᱡᱷᱟᱹᱣ ᱠᱟᱛᱮᱫ ᱦᱚᱸ ᱪᱮᱫ ᱮᱢ ᱪᱮᱠᱟᱭᱟ ᱟᱹᱜᱩ ᱢᱟ ᱵᱟᱢ ᱫᱟᱲᱮᱭᱟᱭᱟ ᱮᱱ ᱨᱮᱦᱚᱸ ᱦᱚᱦᱚ ᱵᱟᱲᱟ ᱟᱠᱚᱣᱟ ᱢᱤᱴᱷᱩ ᱢᱤᱴᱷᱩ ᱢᱮᱱᱛᱮ ᱵᱟᱠᱚ ᱥᱩᱨᱩᱜᱼᱟ ᱢᱚᱱᱮ ᱵᱟᱹᱲᱤᱡᱚᱜᱼᱟ ᱵᱤᱨᱼᱵᱩᱨᱩ ᱨᱮᱱᱤᱡ ᱧᱮᱞ ᱛᱮᱫᱚ ᱧᱮᱞ ᱤᱭᱟᱹ ᱪᱤᱞᱤ ᱪᱮᱬᱮ ᱠᱚᱪᱚᱝ ᱠᱩᱦᱩ ᱠᱩᱦᱩ ᱠᱩᱭᱞᱤ ᱠᱚ ᱦᱚᱸ ᱨᱟᱦᱟ ᱟᱲᱟᱝ ᱟᱸᱡᱚᱢᱛᱮ ᱟᱢ ᱦᱚᱸ ᱠᱩᱦᱩ ᱠᱩᱦᱩ ᱥᱟᱱᱟ ᱜᱚᱫ ᱢᱮᱭᱟ ᱥᱟᱜᱼᱱᱟ ᱟᱫᱚ ᱢᱤᱴᱷᱩ ᱢᱤᱴᱷᱩ ᱪᱮᱬᱮ ᱴᱮᱨᱮ ᱴᱮᱨᱮ ᱟᱹᱰᱤ ᱜᱟᱱ ᱵᱮᱥ ᱵᱩᱡᱷᱟᱜᱼᱟ ᱢᱤᱴᱷᱩ